ᱦᱮᱞᱚ ᱵᱟᱹᱵᱩ ᱱᱚᱣᱟ ᱵᱟᱸᱠᱩᱲᱟ ᱨᱮᱱᱟᱜ ᱡᱮᱞᱟᱨᱮ ᱪᱮᱫᱽ ᱪᱮᱫᱽ ᱪᱟᱥ ᱦᱩᱭᱩᱜᱼᱟ

ᱦᱩᱸ ᱡᱟᱱᱟᱝ ᱦᱩᱸ ᱦᱮᱸ

ᱠᱟᱱᱟ ᱦᱮᱸ ᱥᱤᱡᱤᱱ ᱦᱤᱡᱩᱜ ᱠᱟᱱᱟ ᱛᱚ ᱵᱟᱝ ᱵᱟᱹᱱᱩᱜᱼᱟ ᱦᱮᱸ ᱚ ᱚ

ᱦᱩᱸ ᱦᱩᱸ ᱦᱩᱸ ᱦᱩᱸ ᱜᱟᱵᱟᱱ ᱮᱱᱩ ᱠᱟᱱᱟ ᱵᱟᱝ